ᱯᱟᱸᱪᱚᱭ ᱡᱩᱱ ᱫᱩ ᱦᱟᱡᱟᱨ ᱯᱟᱸᱪ ᱫᱚᱥᱚᱭ ᱡᱩᱱ ᱫᱩ ᱦᱟᱡᱟᱨ ᱟᱴ ᱵᱟᱨᱚᱭ ᱢᱮ ᱫᱩ ᱦᱟᱡᱟᱨ ᱱᱚᱭ ᱪᱳᱫᱫᱳ ᱡᱩᱞᱟᱭ ᱫᱩ ᱦᱟᱡᱟᱨ ᱮᱠᱩᱥ ᱠᱩᱲᱤ ᱟᱜᱚᱥᱴ ᱫᱩ ᱦᱟᱡᱟᱨ ᱛᱮᱭᱤᱥ